ᱦᱚᱸ ᱦᱮᱞᱳ ᱟᱹᱞᱤᱧ ᱠᱩᱢᱰᱤ ᱠᱷᱚᱱ ᱞᱤᱧ ᱢᱮᱱ ᱮᱫᱟ ᱠᱩᱢᱰᱤ ᱠᱷᱚᱱ ᱦᱚᱭ ᱦᱚᱭ ᱠᱩᱢᱰᱤ ᱠᱷᱚᱱ ᱟᱫᱚ ᱟᱵᱮᱱ ᱴᱷᱮᱱ ᱡᱟᱦᱟᱸ ᱜᱟᱹᱰᱤ ᱢᱮᱱᱟᱜᱼᱟ ᱚᱱᱟ ᱦᱩᱱᱟᱹᱝ ᱞᱤᱧ ᱞᱟᱹᱠᱛᱤ ᱧᱚᱜᱚᱜ ᱠᱟᱱᱟ

ᱜᱟᱹᱰᱤ ᱢᱮᱱᱟᱜᱼᱟ ᱟᱫᱚ ᱚᱱᱟ ᱪᱟᱭᱵᱟᱥᱟ ᱞᱤᱧ ᱥᱮᱱ ᱠᱚᱜᱼᱟ ᱚᱯᱷᱤᱥ ᱦᱚᱸ ᱟᱫᱚ ᱚᱱᱟ ᱫᱩᱵᱟᱡᱮ ᱢᱟᱲᱟᱝ ᱛᱮ ᱚᱸᱰᱮ ᱚᱯᱷᱤᱥ ᱨᱮ ᱥᱮᱴᱮᱨ ᱦᱩᱭᱩᱜᱼᱟ ᱚᱸᱰᱮ ᱠᱟᱹᱡ ᱠᱟᱹᱢᱤ ᱢᱮᱱᱟᱜᱼᱟ ᱦᱳᱭ ᱟᱫᱚ ᱫᱩᱵᱟᱡᱮ ᱢᱟᱲᱟᱝ ᱛᱮ ᱢᱟᱱᱮ ᱱᱚᱰᱮ ᱮᱠ ᱵᱟᱡᱮ ᱛᱮᱵᱮᱱ ᱥᱮᱴᱮᱨᱟ ᱟᱨ ᱚᱸᱰᱮ ᱫᱩ ᱵᱟᱡᱮ ᱢᱟᱲᱟᱝ ᱛᱮ ᱥᱮᱴᱮᱨ ᱦᱩᱭᱩᱜᱼᱟ ᱚᱸᱰᱮ ᱠᱟᱹᱡ ᱚᱯᱷᱤᱥᱟᱨ ᱠᱚ ᱥᱟᱞᱟᱜ ᱢᱤᱫ ᱵᱟᱨ ᱠᱟᱹᱢᱤ ᱢᱮᱱᱟᱜᱼᱟ ᱚᱱᱟ ᱫᱩ ᱜᱷᱟᱱᱴᱟ ᱜᱟᱱ ᱞᱟᱜᱟᱜᱼᱟ ᱫᱩ ᱜᱷᱟᱱᱴᱟ ᱯᱚᱨᱮ ᱫᱚᱵᱚ ᱦᱮᱡ ᱨᱩᱭᱟᱹᱲᱚᱜᱼᱟ ᱦᱚᱸ ᱟᱨ ᱡᱩᱫᱤ ᱟᱢᱟᱜ ᱜᱟᱹᱰᱤ ᱩᱱᱟᱹᱜ ᱥᱚᱢᱚᱭ ᱨᱮ ᱵᱟᱭ ᱦᱮᱡ ᱫᱟᱲᱮᱭᱟᱜᱼᱟ ᱮᱱᱠᱷᱟᱱ ᱮᱴᱟᱜ ᱜᱟᱹᱰᱤ ᱨᱮᱦᱚᱸ ᱵᱚᱱ ᱮᱰᱡᱟᱥᱴᱟ ᱮᱴᱟᱜ ᱜᱟᱹᱰᱤ ᱨᱮᱦᱚᱸ ᱵᱚ ᱵᱷᱮᱡᱟᱠᱟᱜᱼᱟ ᱟᱨ ᱦᱚᱸ ᱚᱸᱰᱮ ᱢᱮᱱᱟᱜ ᱠᱚᱫᱚ ᱩᱱᱠᱩᱣᱟᱜ ᱜᱟᱹᱰᱤ ᱠᱚᱨᱮ ᱦᱚᱸ ᱵᱚᱱ ᱵᱷᱮᱡᱟ ᱠᱟᱜ ᱟ ᱡᱟᱦᱟᱸ ᱜᱟᱹᱰᱤ ᱛᱮᱜᱮ ᱢᱟᱱᱮ ᱫᱩ ᱵᱟᱡᱮ ᱢᱟᱲᱟᱝ ᱛᱮ ᱥᱮᱴᱮᱨᱚᱜ ᱦᱩᱭᱩᱜᱼᱟ ᱟᱨ ᱚᱸᱰᱮ ᱟᱨ ᱫᱩ ᱜᱷᱟᱱᱴᱟ ᱜᱟᱱ ᱠᱟᱹᱢᱤ ᱢᱮᱱᱟᱜᱼᱟ ᱚᱱᱟ ᱠᱟᱹᱢᱤ ᱠᱚ ᱥᱟᱹᱛ ᱞᱮᱱ ᱠᱷᱟᱱ ᱟᱨ ᱵᱚᱱ ᱦᱮᱡ ᱨᱩᱣᱟᱹᱲᱚᱜᱼᱟ ᱦᱳᱭ ᱦᱳᱭ ᱦᱳᱭ ᱚᱱᱟ ᱜᱮ ᱱᱟᱦᱟᱜ ᱤᱧ ᱢᱮᱱ ᱮᱫᱟ ᱢᱟᱱᱮ ᱫᱩ ᱵᱟᱡᱮ ᱢᱟᱲᱟᱝ ᱛᱮ ᱥᱮᱴᱮᱨ ᱦᱩᱭᱩᱜᱼᱟ ᱢᱟᱱᱮ ᱱᱚᱰᱮ ᱞᱚᱜᱚᱱ ᱮᱢ ᱥᱮᱴᱮᱨ ᱞᱮᱠᱷᱟᱱ ᱱᱚᱰᱮ ᱠᱷᱚᱱ ᱞᱚᱜᱚᱱ ᱵᱚᱱ ᱥᱮᱱᱚᱜᱼᱟ ᱫᱩ ᱵᱟᱡᱮ ᱠᱟᱹᱢᱤ ᱵᱟᱲᱟ ᱠᱟᱛᱮᱫ ᱫᱩ ᱜᱷᱟᱱᱴᱟ ᱜᱟᱱ ᱞᱟᱜᱼᱟ ᱟᱨ ᱵᱚ ᱦᱮᱡ ᱨᱩᱣᱟᱹᱲᱚᱜᱼᱟ ᱴᱷᱤᱠ ᱜᱮᱭᱟ ᱛᱚᱵᱮ ᱤᱱᱠᱟᱹ ᱜᱮ ᱦᱳᱭ ᱦᱳᱭ ᱦᱳᱭ ᱴᱷᱤᱠ ᱜᱮᱭᱟ ᱢᱟ ᱤᱱᱠᱟᱹ ᱜᱮ